ᱟᱞᱮ ᱱᱚᱶᱟ ᱴᱚᱞᱟ ᱨᱮ ᱥᱮ ᱥᱳᱨ ᱥᱳᱯᱳᱨ ᱨᱮᱫᱚ ᱥᱚᱨᱠᱟᱨᱤ ᱦᱟᱥᱛᱟᱯᱟᱛ ᱫᱚ ᱢᱤᱫᱴᱮᱱ ᱜᱮᱭᱟ ᱪᱮᱫᱟᱜ ᱥᱮ ᱱᱤᱭᱟᱹ ᱥᱚᱨᱠᱠᱟᱨᱤ ᱦᱟᱥᱯᱟᱛᱟᱞ ᱨᱮᱫᱚ ᱟᱹᱰᱤ ᱟᱹᱰᱤ ᱟᱭᱢᱟ ᱜᱟᱱ ᱜᱮ ᱨᱟᱱ ᱢᱩᱨᱜᱟᱹᱱ ᱞᱮ ᱧᱟᱢ ᱮᱫᱟ ᱯᱷᱨᱤᱛᱮ ᱥᱮ ᱵᱤᱱᱟᱹ ᱯᱚᱭᱥᱟ ᱛᱮᱜᱮ ᱪᱤᱠᱤᱛᱥᱟᱭᱮᱫ ᱞᱮᱭᱟ ᱠᱚ ᱟᱫᱚ ᱚᱱᱟ ᱞᱟᱹᱜᱤᱫ ᱛᱮᱜᱮ ᱟᱞᱮ ᱫᱚ ᱯᱷᱟᱨᱟᱠ ᱨᱮᱫᱚ ᱵᱟᱝᱞᱮ ᱥᱮᱱᱚᱜ ᱠᱟᱱᱟ ᱡᱩᱫᱤ ᱵᱟ ᱡᱟᱦᱟᱸᱭ ᱟᱹᱰᱤᱜᱮ ᱫᱷᱮᱨ ᱨᱩᱣᱟᱹ ᱞᱮᱱᱠᱷᱟᱱ ᱛᱚᱵᱮ ᱨᱮᱜᱮ ᱟᱞᱮᱫᱚ ᱵᱟᱦᱨᱮ ᱥᱮᱫ ᱞᱟᱹᱴᱩ ᱦᱟᱥᱯᱟᱛᱟᱞ ᱛᱮᱞᱮ ᱠᱳᱞᱮ ᱠᱟᱱᱟ ᱚᱱᱟ ᱦᱟᱥᱯᱟᱛᱟᱞ ᱨᱮᱜᱮ ᱩᱱᱤ ᱫᱚ ᱪᱤᱠᱤᱛᱥᱟ ᱦᱳᱭᱳᱜ ᱠᱟᱱ ᱛᱟᱭᱟ ᱥᱮ ᱚᱸᱰᱮ ᱦᱚᱸ ᱯᱷᱨᱤ ᱛᱮᱜᱮ ᱮᱠᱷᱚᱱ ᱫᱚ ᱪᱤᱠᱤᱛᱥᱟ ᱠᱚᱦᱚᱸ ᱢᱟᱨᱟᱝ ᱦᱟᱥᱯᱟᱛᱟᱞ ᱨᱮᱫᱚ ᱚᱱᱟᱛᱮ ᱩᱱᱤᱫᱚ ᱚᱱᱰᱮ ᱠᱷᱚᱱ ᱢᱚᱸᱡᱽ ᱠᱟᱛᱮᱫ ᱥᱮ ᱱᱟᱭᱛᱮ ᱱᱟᱯᱟᱭ ᱠᱟᱛᱮᱫ ᱚᱲᱟᱜ ᱛᱮᱭ ᱨᱩᱣᱟᱹᱲᱚᱜ ᱠᱟᱱᱟ ᱮᱠᱷᱚᱱ ᱫᱚ ᱟᱹᱰᱤ ᱟᱹᱰᱤ ᱟᱭᱢᱟ ᱜᱮ ᱦᱟᱥᱛᱟᱯᱟᱛ ᱠᱚᱦᱚᱸ ᱜᱚᱲᱚ ᱥᱚᱯᱚᱦᱚᱫ ᱞᱮ ᱧᱟᱢ ᱮᱫ ᱠᱟᱱᱟ ᱥᱮ ᱯᱷᱨᱤ ᱛᱮᱠᱚ ᱪᱤᱠᱤᱛᱥᱟᱭᱮᱫ ᱞᱮᱭᱟ